ᱦᱮᱸ ᱤᱧᱫᱚ ᱠᱟᱹᱴᱤᱡ ᱠᱷᱚᱱᱟᱜ ᱜᱮ ᱵᱟᱦᱟ ᱫᱚ ᱟᱹᱰᱤ ᱟᱸᱴᱤᱧ ᱠᱩᱥᱤᱭᱟᱜᱼᱟ ᱟᱨ ᱟᱨ ᱵᱟᱦᱟ ᱵᱟᱜᱟᱱ ᱦᱚᱸ ᱟᱹᱰᱤ ᱢᱚᱡᱽ ᱤᱧ ᱧᱮᱞᱟ ᱟᱨᱤᱧ ᱠᱩᱥᱤᱭᱟᱜᱼᱟ ᱚᱱᱟ ᱠᱟᱨᱚᱱ ᱛᱮ ᱤᱧᱫᱚ ᱵᱟᱦᱟ ᱚᱲᱟᱜ ᱠᱟᱪᱷᱮ ᱨᱮ ᱵᱟᱦᱟ ᱠᱚᱧ ᱨᱚᱦᱚᱭ ᱟᱠᱟᱫᱼᱟ ᱟᱨᱤᱧ ᱨᱚᱦᱚᱭ ᱵᱟᱲᱟᱭ ᱜᱮᱭᱟ ᱯᱨᱚᱛᱤ ᱵᱚᱪᱷᱚᱨ ᱜᱮ ᱟᱨ ᱵᱟᱦᱟ ᱠᱚᱫᱚ ᱠᱤᱪᱷᱩᱴᱟ ᱫᱚ ᱚᱲᱟᱜ ᱨᱮᱱᱟᱜ ᱤᱛᱟᱹ ᱠᱚ ᱛᱟᱦᱮᱱᱟ ᱡᱮ ᱠᱩᱥᱵᱤ ᱵᱟᱦᱟ ᱟᱨ ᱠᱤᱪᱷᱩᱴᱟ ᱫᱚ ᱱᱟᱨᱥᱟᱨᱤ ᱠᱷᱚᱱ ᱤᱧ ᱠᱤᱨᱤᱧ ᱟᱹᱜᱩᱭᱟ ᱡᱮᱭ ᱥᱮ ᱜᱳᱞᱟᱯ ᱵᱟᱦᱟ ᱰᱟᱞᱤᱭᱟ ᱵᱟᱦᱟ ᱪᱚᱸᱫᱽᱨᱚ ᱢᱚᱞᱞᱤᱠᱟ ᱵᱟᱦᱟ ᱟᱨ ᱟᱭᱢᱟ ᱨᱚᱠᱚᱢ ᱵᱟᱦᱟ ᱜᱤᱧ ᱠᱤᱨᱤᱧ ᱟᱹᱜᱩᱭᱟ ᱚᱱᱟ ᱱᱟᱥᱟᱨᱤ ᱠᱷᱚᱱ ᱟᱨ ᱚᱱᱟ ᱫᱷᱟᱨᱮ ᱠᱟᱪᱷᱮ ᱨᱮ ᱚᱲᱟᱜ ᱫᱷᱟᱨᱮ ᱠᱟᱪᱷᱮ ᱨᱮ ᱵᱟᱦᱟ ᱵᱟᱜᱟᱱ ᱢᱮᱱᱟᱜᱼᱟ ᱵᱟᱦᱟ ᱵᱟᱜᱟᱱ ᱤᱧ ᱜᱷᱮᱨᱟᱣ ᱠᱟᱫᱟ ᱚᱸᱰᱮ ᱜᱤᱧ ᱨᱚᱦᱚᱭ ᱵᱟᱲᱟᱭᱟ ᱟᱨ ᱫᱟᱜ ᱠᱚᱧ ᱫᱩᱞ ᱟᱜᱼᱟ ᱟᱨ ᱥᱮ ᱢᱚᱡᱽ ᱵᱮᱥ ᱛᱤᱧ ᱡᱚᱛᱱᱚ ᱠᱟᱜᱼᱟ ᱟᱨ ᱤᱧ ᱜᱮ ᱪᱮᱫ ᱠᱚ ᱢᱮᱛᱟᱫᱼᱟ ᱥᱟᱦᱟᱨ ᱠᱚᱧ ᱞᱟᱜᱟᱣ ᱟᱜᱼᱟ ᱟᱨ ᱵᱮᱥᱜᱮ ᱵᱟᱦᱟ ᱠᱚᱫᱚᱧ ᱠᱩᱥᱤᱭᱟᱜᱼᱟ ᱟᱨ ᱯᱚᱭᱥᱟ ᱠᱷᱚᱨᱚᱪ ᱞᱮᱠᱷᱟᱱ ᱫᱚ ᱵᱮᱥᱤ ᱧᱚᱜ ᱠᱷᱚᱨᱚᱪ ᱞᱮᱠᱷᱟᱱ ᱫᱚ ᱡᱩᱫᱤ ᱚᱲᱟᱜ ᱠᱚᱨᱮᱱᱟᱜ ᱢᱟᱸᱫᱮ ᱨᱮᱱᱟᱜ ᱥᱟᱦᱟᱨ ᱠᱚ ᱵᱟᱝ ᱛᱟᱦᱮᱱ ᱠᱷᱟᱱ ᱫᱚ ᱮᱠᱴᱩ ᱵᱮᱥᱤ ᱧᱚᱜ ᱠᱷᱚᱨᱚᱪ ᱞᱟᱜᱟᱜᱼᱟ ᱟᱨ ᱠᱷᱚᱨᱚᱪ ᱫᱚ ᱤᱱᱠᱟᱹ ᱦᱟᱡᱟᱨ ᱴᱟᱟ ᱜᱟᱱ ᱯᱟᱲᱟᱜᱼᱟ ᱟᱹᱰᱤ ᱞᱟᱹᱴᱩ ᱵᱟᱦᱟ ᱵᱟᱜᱟᱱ ᱫᱚ ᱵᱟᱝ ᱠᱟᱱᱟ ᱪᱷᱚᱴᱴᱚ ᱵᱮᱥ ᱠᱟᱹᱴᱤᱡ ᱧᱚᱜ ᱜᱮᱭᱟ ᱟᱨ ᱚᱱᱟ ᱡᱩᱫᱤ ᱚᱲᱟᱜ ᱠᱚᱨᱮᱫ ᱡᱩᱫᱤ ᱢᱟᱸᱫᱮ ᱜᱩᱨᱤᱡ ᱢᱟᱸᱫᱮ ᱠᱚ ᱢᱮᱱᱟᱜᱼᱟ ᱟᱛᱳ ᱚᱲᱟᱜ ᱨᱮᱱ ᱠᱟᱱᱟᱞᱮ ᱟᱫᱚ ᱟᱛᱳ ᱚᱲᱟᱜ ᱨᱮᱜᱮ ᱤᱧ ᱦᱚᱸᱧ ᱛᱟᱦᱮᱱᱟ ᱟᱨ ᱚᱱᱟ ᱜᱩᱨᱤᱡ ᱢᱟᱸᱫᱮ ᱨᱮᱱᱟᱜ ᱦᱟᱥᱟ ᱚᱱᱟ ᱥᱟᱦᱟᱨ ᱦᱟᱥᱟ ᱚᱱᱟ ᱡᱳᱭᱵᱚ ᱥᱟᱦᱟᱨ ᱡᱮᱴᱟ ᱚᱱᱟᱜᱮ ᱞᱟᱜᱟᱣ ᱵᱟᱲᱟᱣᱟᱜ ᱟᱹᱧ ᱵᱟᱦᱟᱨᱮ ᱟᱨ ᱠᱤᱪᱷᱩᱴᱟ ᱠᱤᱨᱤᱧ ᱥᱟᱦᱟᱨ ᱦᱚᱸᱧ ᱞᱟᱜᱟᱣ ᱟᱜ ᱜᱮᱭᱟ ᱟᱫᱚ ᱚᱱᱟ ᱠᱚ ᱛᱮᱜᱮ ᱚᱱᱟ ᱵᱟᱦᱟ ᱵᱟᱜᱟᱱ ᱫᱚᱧ ᱵᱮᱱᱟᱣ ᱟᱠᱟᱫᱼᱟ ᱟᱨᱤᱧ ᱵᱮᱱᱟᱣᱟ ᱛᱚ ᱟᱹᱰᱤ ᱢᱚᱡᱽ ᱜᱮ ᱵᱟᱦᱟ ᱵᱟᱜᱟᱱ ᱫᱚᱧ ᱠᱩᱥᱤᱭᱟᱜᱼᱟ ᱡᱚᱛᱱᱚᱭᱟᱹᱧ ᱟᱨ ᱚᱱᱟ ᱵᱟᱦᱟ ᱵᱟᱜᱟᱱ ᱫᱚ ᱤᱧᱫᱚ ᱟᱹᱰᱤ ᱟᱸᱴᱤᱧ ᱠᱩᱥᱤᱭᱟᱜᱼᱟ ᱚᱱᱟ ᱠᱟᱨᱚᱱ ᱛᱮ ᱵᱟᱦᱟ ᱵᱟᱜᱟᱱ ᱫᱚ ᱵᱮᱥ ᱥᱚᱵ ᱥᱚᱢᱚᱭᱜᱤᱧ ᱧᱮᱞᱟ ᱢᱟᱱᱮ ᱥᱚᱠᱟᱞ ᱵᱮᱞᱟ ᱫᱟᱜ ᱤᱧ ᱫᱩᱞᱟᱜᱼᱟ ᱟᱨ ᱛᱤᱠᱤᱱ ᱵᱮᱲᱟ ᱫᱚ ᱫᱟᱜ ᱫᱚ ᱵᱟᱹᱧ ᱫᱩᱞᱟᱜᱼᱟ ᱟᱹᱭᱩᱵ ᱵᱮᱲᱟ ᱫᱟᱜ ᱤᱧ ᱫᱩᱠᱟᱜᱼᱟ ᱟᱨ ᱵᱟᱦᱟ ᱵᱟᱜᱟᱱ ᱨᱮ ᱡᱟᱦᱟᱸ ᱠᱚ ᱜᱷᱟᱥᱚᱜᱼᱟ ᱡᱟᱦᱟᱸ ᱠᱚᱨᱮᱫ ᱥᱟᱦᱟᱨ ᱠᱚ ᱠᱚᱢ ᱧᱚᱜ ᱠᱟᱱᱟ ᱛᱚ ᱫᱟᱨᱮ ᱦᱚᱸ ᱡᱷᱤᱢᱟᱱᱚᱜ ᱡᱷᱤᱢᱟᱣ ᱠᱚᱜᱼᱟ ᱠᱟᱹᱴᱤᱡ ᱟᱫᱚ ᱚᱱᱟ ᱠᱚᱫᱚ ᱥᱟᱦᱟᱨ ᱠᱚᱧ ᱞᱟᱜᱟᱣᱟᱜᱼᱟ ᱫᱟᱜ ᱠᱚᱧ ᱞᱟᱜᱟᱣᱟᱜᱼᱟ ᱛᱟᱨᱯᱚᱨᱮ ᱛᱮ ᱚᱱᱟ ᱫᱚ ᱵᱮᱥ ᱢᱚᱡᱽ ᱜᱮ ᱦᱤᱡᱩᱜᱼᱟ ᱚᱱᱟ ᱫᱟᱨᱮ ᱠᱚ ᱢᱚᱡᱽ ᱜᱮ ᱡᱮᱣᱮᱫ ᱢᱟᱱᱮ ᱡᱷᱟᱲ ᱠᱟᱛᱮᱫ ᱨᱟᱠᱟᱵᱚᱜᱼᱟ ᱟᱨ ᱡᱩᱫᱤ ᱚᱠᱟ ᱠᱚ ᱥᱟᱦᱟᱨ ᱠᱚ ᱠᱚ ᱮᱢᱟᱜᱼᱟ ᱛᱚ ᱚᱱᱟ ᱠᱚᱫᱚ ᱠᱟᱹᱴᱤᱡ ᱠᱟᱹᱴᱤᱡ ᱜᱮ ᱛᱟᱦᱮᱱᱟ